ᱤᱧ ᱤᱧᱟᱹᱜ ᱥᱠᱩᱞ ᱨᱮ ᱯᱮᱱᱴᱤᱝᱤᱧ ᱪᱮᱫ ᱠᱟᱫᱟ ᱪᱮᱫ ᱫᱚ ᱱᱚᱝᱠᱟ ᱜᱮ ᱡᱟᱦᱟᱸ ᱫᱚ ᱟᱹᱰᱤ ᱟᱭᱢᱟ ᱯᱚᱨᱤᱵᱮᱥ ᱪᱮᱛᱟᱱ ᱨᱮᱦᱚᱸ ᱵᱟ ᱱᱩᱠᱩ ᱥᱟᱶᱛᱟ ᱥᱩᱥᱟᱹᱨᱤᱭᱟᱹ ᱪᱮᱛᱟᱱ ᱨᱮᱦᱚᱸ ᱡᱷᱚᱛᱚ ᱜᱤᱧ ᱵᱟᱰᱟᱭᱟ ᱠᱤᱱᱛᱩ ᱱᱚᱣᱟ ᱵᱟᱰᱟᱭ ᱠᱟᱛᱮᱫ ᱛᱚ ᱵᱟᱝ ᱦᱩᱭᱩᱜᱼᱟ ᱤᱛᱩᱱ ᱟᱥᱲᱟ ᱠᱷᱩᱞᱟᱹᱣ ᱠᱟᱛᱮᱫ ᱯᱮᱱᱴᱤᱝ ᱵᱟᱵᱚᱫ ᱛᱮ ᱟᱞᱮ ᱥᱟᱱᱟᱢ ᱴᱚᱴᱷᱟ ᱨᱮᱱ ᱢᱟᱹᱭ ᱵᱟᱹᱵᱩ ᱠᱚ ᱟᱛᱮᱜ ᱤᱧ ᱱᱚᱣᱟ ᱤᱧᱟᱹᱝ ᱟᱜ ᱯᱮᱱᱴᱤᱝ ᱪᱮᱛᱟᱱ ᱨᱮᱱᱟᱜ ᱡᱟᱦᱟᱸ ᱠᱟᱹᱢᱤ ᱦᱚᱨᱟᱧ ᱵᱟᱰᱟᱭᱟ ᱩᱱᱠᱩ ᱦᱚᱸ ᱱᱚᱝᱠᱟ ᱜᱤᱧ ᱥᱮᱲᱟᱣᱟᱠᱚᱣᱟ